ᱤᱧ ᱫᱚ ᱡᱤᱵᱽᱼᱡᱤᱭᱟᱹᱞᱤ ᱠᱚᱫᱚ ᱥᱟᱱᱟᱢᱜᱮ ᱱᱟᱯᱟᱭ ᱛᱤᱧ ᱡᱚᱛᱚᱱ ᱠᱚᱣᱟ ᱥᱟᱱᱟᱢ ᱡᱤᱭᱟᱹᱞᱤ ᱜᱮ ᱥᱮᱛᱟᱜ ᱨᱤᱧ ᱟᱲᱟᱜ ᱩᱰᱩᱠ ᱠᱚᱣᱟ ᱟᱨ ᱰᱟᱝᱨᱤ ᱢᱮᱨᱚᱢ ᱠᱚᱫᱚᱧ ᱜᱩᱯᱤ ᱟᱹᱜᱩ ᱠᱚᱣᱟ ᱥᱤᱢ ᱠᱚᱫᱚ ᱟᱲᱟᱜ ᱜᱤᱧ ᱫᱚᱦᱚ ᱠᱟᱠᱚᱣᱟ ᱩᱱᱠᱩ ᱫᱚ ᱧᱤᱫᱟᱹ ᱟᱠᱟᱱ ᱥᱮ ᱱᱤᱡᱮ ᱛᱮᱜᱮ ᱚᱲᱟᱜ ᱠᱚ ᱦᱤᱡᱩᱜᱼᱟ ᱟᱨ ᱰᱟᱝᱨᱤ ᱢᱮᱨᱚᱢ ᱠᱚᱫᱚ ᱜᱩᱯᱤ ᱟᱹᱜᱩ ᱠᱟᱛᱮᱫ ᱚᱲᱟᱜ ᱨᱮ ᱛᱚᱞ ᱠᱟᱛᱮᱫ ᱵᱩᱥᱩᱵ ᱠᱚᱧ ᱮᱢᱟ ᱟᱠᱚᱣᱟ ᱢᱮᱨᱚᱢ ᱡᱟᱱᱟᱢᱚᱜ ᱚᱠᱛᱚ ᱫᱚ ᱢᱮᱨᱚᱢ ᱦᱚᱯᱚᱱ ᱫᱚ ᱡᱮᱢᱚᱱ ᱚᱛ ᱥᱮ ᱫᱷᱩᱲᱤ ᱠᱚᱨᱮ ᱜᱮᱠᱚ ᱧᱩᱨᱩᱜᱼᱟ ᱚᱱᱟᱛᱮ ᱩᱱᱠᱩ ᱫᱚ ᱱᱟᱯᱟᱭ ᱥᱟᱺᱦᱤᱡ ᱤᱧ ᱡᱚᱛᱚᱱ ᱠᱟᱛᱮᱫ ᱛᱚᱣᱟ ᱠᱚᱧ ᱧᱩ ᱦᱚᱪᱚ ᱠᱚᱣᱟ ᱡᱟᱛᱮ ᱩᱱᱠᱩ ᱱᱟᱯᱟᱭ ᱜᱮᱠᱚ ᱛᱟᱦᱮᱱ ᱢᱟ ᱟᱨ ᱰᱟᱝᱨᱤ ᱦᱚᱸ ᱚᱱᱠᱟᱜᱮ ᱟᱨ ᱥᱤᱢ ᱫᱚ ᱵᱤᱞᱤ ᱚᱠᱛᱚ ᱫᱚ ᱵᱩᱨᱥᱤᱧ ᱵᱮᱱᱟᱣ ᱟᱠᱚᱣᱟ ᱚᱱᱟ ᱵᱩᱨᱥᱤ ᱨᱮ ᱵᱩᱥᱩᱵ ᱦᱮᱬᱮ ᱞᱩᱵᱩᱜ ᱮᱢᱟᱱ ᱠᱚ ᱞᱟᱜᱟᱣ ᱟᱠᱚᱣᱟ ᱡᱟᱛᱮ ᱵᱤᱞᱤ ᱥᱟᱱᱟᱢᱟᱜ ᱱᱟᱯᱟᱭ ᱛᱮ ᱛᱟᱦᱮᱱ ᱢᱟ ᱚᱱᱟ ᱞᱟᱹᱜᱤᱫ ᱛᱮ ᱱᱟᱯᱟᱭ ᱛᱤᱧ ᱵᱩᱨᱥᱤ ᱟᱭᱟ ᱡᱟᱛᱮ ᱥᱟᱱᱟᱢ ᱵᱤᱞᱤ ᱜᱮ ᱦᱚᱯᱚᱱ ᱫᱟᱲᱮᱠᱚᱢᱟ